ᱥᱟᱶᱟᱨ ᱞᱟᱹᱭᱛᱮ ᱵᱟᱝᱞᱟ ᱠᱷᱚᱱ ᱥᱟᱱᱛᱟᱲᱤ ᱛᱤᱧ ᱛᱚᱨᱡᱚᱢᱟ ᱠᱟᱫᱟ ᱚᱱᱟᱨᱮ ᱢᱚᱬᱮ ᱦᱟᱸᱴᱤᱧ ᱛᱟᱸᱦᱮ ᱠᱟᱱᱟ ᱚᱱᱟ ᱚᱞ ᱡᱚᱠᱷᱚᱡ ᱟᱹᱰᱤ ᱮᱸᱴᱠᱮᱴᱚᱬᱮ ᱦᱩᱭ ᱞᱮᱱ ᱛᱤᱧᱟ ᱪᱮᱫᱟᱜ ᱡᱮ ᱵᱟᱝᱞᱟ ᱢᱤᱰᱤᱭᱟᱢ ᱨᱮᱱ ᱤᱥᱴᱩᱰᱮᱱᱴ ᱠᱟᱹᱱᱟᱹᱧ ᱟᱨ ᱵᱟᱝᱞᱟ ᱛᱮᱜᱮ ᱰᱷᱤᱨ ᱞᱮ ᱨᱚᱲ ᱵᱟᱲᱟᱭᱟ ᱟᱫᱚ ᱛᱟᱦᱞᱮ ᱚᱱᱟ ᱠᱚ ᱠᱟᱛᱷᱟ ᱜᱚᱲᱚᱢ ᱦᱟᱲᱟᱢ ᱜᱚᱲᱚᱢ ᱵᱩᱰᱷᱤ ᱴᱷᱮᱡ ᱠᱷᱚᱱᱤᱧ ᱛᱩᱢᱟᱹᱞ ᱡᱟᱣᱨᱟ ᱠᱟᱫᱟ ᱱᱚᱝᱠᱟ ᱛᱩᱢᱟᱹᱞ ᱥᱟᱹᱛ ᱠᱟᱛᱮᱜ ᱜᱮ ᱱᱚᱣᱟ ᱛᱚᱨᱡᱚᱢᱟ ᱫᱳᱧ ᱯᱩᱨᱟᱹᱣ ᱥᱟᱹᱛ ᱞᱮᱫᱟ